ᱦᱮᱸ ᱵᱟᱸᱠᱩᱲᱟ ᱦᱚᱱᱚᱛ ᱨᱮᱭᱟᱜ ᱫᱟᱜ ᱦᱚᱭ ᱫᱚ ᱯᱟᱹᱦᱤᱞ ᱞᱮᱠᱟ ᱫᱚ ᱵᱟᱝᱼᱟ ᱱᱤᱛᱚᱜ ᱟᱹᱰᱤ ᱜᱟᱱ ᱜᱮ ᱯᱟᱞᱴᱟᱣ ᱠᱟᱱᱟ ᱯᱟᱹᱦᱤᱞ ᱫᱚ ᱟᱹᱰᱤ ᱡᱳᱨ ᱜᱮ ᱫᱟᱜ ᱛᱟᱦᱮᱸ ᱠᱟᱱᱟ ᱟᱨ ᱥᱚᱢᱭ ᱨᱮᱦᱚᱸ ᱫᱚᱢᱮ ᱜᱮ ᱫᱟᱜ ᱛᱟᱦᱮᱸᱜ ᱮ ᱱᱤᱛ ᱟᱜ ᱯᱚᱨᱮ ᱫᱚ ᱚᱱᱠᱟ ᱥᱤᱡᱤᱱ ᱨᱮᱦᱚᱸ ᱱᱚᱝᱠᱟ ᱫᱚ ᱵᱟᱝ ᱮ ᱫᱟᱜ ᱮᱜᱼᱟ ᱟᱨ ᱞᱚᱞᱚ ᱥᱤᱛᱩᱝ ᱱᱟᱦᱟᱜ ᱫᱚ ᱥᱮᱫᱟᱭ ᱞᱮᱠᱟ ᱫᱚ ᱵᱟᱱᱩᱜᱼᱟ ᱯᱟᱹᱦᱤᱞ ᱫᱚ ᱟᱹᱰᱤᱜᱟᱱ ᱜᱮ ᱥᱤᱛᱩᱝ ᱫᱤᱱ ᱦᱚᱸ ᱫᱚᱢᱮᱜᱮ ᱥᱤᱛᱩᱝ ᱛᱟᱦᱮᱸᱜ ᱨᱮᱭᱟᱲ ᱫᱤᱱᱦᱚᱸ ᱫᱚᱢᱮᱜᱮ ᱱᱤᱛᱚᱜ ᱫᱚ ᱯᱟᱹᱦᱤᱞ ᱞᱮᱠᱟ ᱫᱚ ᱵᱟᱹᱱᱩᱜ ᱜᱮ ᱱᱤᱛᱚᱜ ᱫᱚ ᱟᱹᱰᱤ ᱜᱮ ᱠᱚᱢ ᱪᱟᱵᱟᱣ ᱠᱟᱱᱟ ᱟᱨ ᱟᱹᱰᱤᱜᱮ ᱥᱚᱢᱚᱭ ᱠᱚ ᱯᱟᱞᱴᱟᱣ ᱤᱫᱤ ᱠᱟᱱᱟ ᱱᱤᱛ ᱫᱚ ᱱᱤᱡᱮᱨᱟᱜ ᱵᱩᱡ ᱛᱮᱫᱚ ᱱᱚᱣᱟᱜᱮ ᱯᱟᱹᱦᱤᱞᱟᱜ ᱱᱤᱛᱟᱜ ᱫᱚ ᱛᱚᱯᱷᱟᱛ ᱫᱚ ᱟᱹᱰᱤ ᱜᱟᱱ ᱜᱮ ᱦᱩᱭ ᱠᱟᱱᱟ ᱟᱨᱠᱤ